ᱢᱳᱵᱟᱭᱤᱞ ᱨᱮ ᱟᱹᱰᱤᱜᱟᱱ ᱜᱮᱢ ᱠᱷᱮᱞ ᱢᱮᱱᱟᱜᱼᱟ ᱡᱮ ᱢᱮᱱᱠᱷᱟᱱ ᱚᱠᱚᱭᱫᱚ ᱜᱤᱫᱽᱨᱟᱹ ᱠᱚᱫᱚ ᱠᱟᱵᱟᱰᱤ ᱯᱷᱩᱴᱵᱚᱞ ᱦᱟᱼᱰᱩᱼᱰᱩ ᱚᱱᱟᱠᱚ ᱠᱷᱮᱞᱠᱚ ᱠᱩᱥᱤᱭᱟᱜ ᱠᱟᱱᱟ ᱟᱨ ᱵᱩᱰᱷᱤ ᱦᱟᱲᱟᱢ ᱠᱚᱫᱚ ᱦᱚᱭᱛᱚ ᱵᱟᱼᱰᱩᱼᱰᱩ ᱜᱩᱴᱤᱠᱚ ᱚᱱᱟᱠᱚ ᱠᱷᱮᱞ ᱞᱮ ᱠᱩᱥᱤᱭᱟᱜ ᱠᱟᱱᱟ

ᱦᱚᱭᱛᱚ ᱢᱚᱱᱴᱚᱱ ᱠᱷᱟᱨᱟᱯ ᱛᱮᱦᱮᱸ ᱞᱮᱱᱠᱷᱟᱱ ᱢᱚᱱᱮᱠᱚ ᱵᱟᱹᱲᱤᱡ ᱛᱟᱦᱮᱱᱠᱷᱟᱱ ᱞᱩᱰᱩ ᱜᱟᱛᱮᱜ ᱠᱚᱛᱮ ᱞᱩᱰᱩ ᱜᱮᱢ ᱠᱷᱮᱞ ᱠᱚᱛᱮ ᱛᱷᱚᱲᱟᱜᱟᱱ ᱢᱚᱱ ᱯᱷᱤᱨᱤᱧᱚᱜ ᱵᱩᱡᱷᱟᱹᱜ ᱠᱟᱱᱟ ᱥᱮ ᱡᱟᱦᱟᱱᱟᱜ ᱜᱤᱫᱽᱨᱟᱹ ᱠᱚᱣᱟᱜ ᱦᱚᱸ ᱟᱹᱰᱤᱜᱟᱱ ᱠᱷᱮᱞ ᱦᱮᱱᱟᱜᱼᱟ ᱱᱚᱣᱟᱠᱚ ᱜᱮᱢ ᱠᱷᱮᱞ ᱛᱮᱜᱮ ᱢᱚᱱ ᱛᱷᱚᱲᱟᱜᱟᱱᱮ ᱯᱷᱨᱤᱧᱚᱜᱮᱫ ᱛᱟᱠᱚᱣᱟ ᱱᱚᱣᱟ ᱜᱮᱢ ᱠᱷᱮᱞᱫᱚ ᱢᱚᱱᱮᱭ ᱯᱷᱨᱤᱭᱮᱫᱟ